ᱦᱮᱰᱯᱷᱳᱱ ᱛᱮ ᱟᱹᱰᱤ ᱜᱷᱟᱹᱲᱤᱡ ᱥᱮᱨᱮᱧ ᱮᱢ ᱟᱸᱡᱚᱢ ᱞᱮᱠᱷᱟᱡ ᱵᱚᱦᱚᱜ ᱦᱟᱥᱩᱣᱟ ᱥᱮ ᱵᱚᱦᱚᱜ ᱨᱮ ᱠᱳᱱᱳ ᱯᱨᱚᱵᱞᱮᱢ ᱦᱳᱭ ᱫᱟᱲᱮᱭᱟᱜᱼᱟ ᱟᱨ ᱢᱳᱵᱟᱭᱤᱞ ᱟᱹᱰᱤ ᱜᱷᱟᱹᱲᱤᱡ ᱮᱢ ᱭᱩᱥ ᱞᱮᱠᱷᱟᱡ ᱢᱮᱫ ᱦᱟᱹᱥᱩᱣᱟ ᱥᱮ ᱢᱮᱫ ᱦᱚᱸ ᱯᱨᱚᱵᱞᱮᱢ ᱦᱩᱭ ᱫᱟᱲᱮᱭᱟᱜᱼᱟ ᱟᱨ ᱢᱳᱵᱟᱭᱤᱞ ᱱᱮᱴᱣᱟᱨᱠ ᱠᱷᱟᱹᱛᱤᱨ ᱛᱮ ᱪᱮᱬᱮ ᱠᱚᱠᱚ ᱜᱩᱡᱩᱜ ᱠᱟᱱᱟ